ᱢᱟᱹᱡᱷᱤ ᱵᱟᱵᱟ ᱤᱧ ᱥᱚᱢᱟᱭ ᱤᱧ ᱞᱟᱹᱭᱮᱫᱟ ᱚ ᱢᱟᱹᱡᱷᱤ ᱵᱟᱵᱟ ᱞᱟᱹᱭᱮᱫ ᱛᱟᱦᱮᱱᱟ ᱵᱟᱹᱵᱩ ᱢᱟᱭ ᱦᱟᱨᱟᱭᱮᱱᱟ ᱟᱨ ᱵᱟᱹᱦᱩ ᱠᱚᱵᱚᱱ ᱟᱹᱜᱩ ᱠᱚᱣᱟ ᱟᱫᱚ ᱟᱵᱚᱭᱟᱜ ᱵᱤᱦᱟᱹ ᱵᱟᱯᱞᱟ ᱨᱮᱱᱟᱜ ᱠᱟᱹᱢᱤ ᱦᱚᱨᱟ ᱠᱚ ᱵᱟᱲᱟᱭ ᱵᱟᱹᱱᱩᱜ ᱟᱛᱚ ᱛᱟᱦᱚᱞᱮ ᱵᱟᱲᱟᱭ ᱡᱚᱝ ᱞᱮᱠᱟᱛᱮᱧ ᱠᱩᱞᱤ ᱵᱩᱡᱷᱟᱹᱣ ᱡᱚᱝ ᱠᱟᱱᱟ ᱟᱪᱪᱷᱟ ᱟᱪᱪᱷᱟ ᱥᱟᱵ ᱠᱚᱣᱟ ᱵᱚᱱ ᱟᱜᱠᱷᱟᱱ ᱧᱮᱞ ᱦᱩᱭ ᱟᱠᱟᱱᱟ ᱟᱜᱠᱷᱟᱱ ᱦᱟᱱᱟ ᱴᱚᱞᱟ ᱨᱤᱱᱤᱡ ᱦᱚᱯᱚᱱᱵᱟ ᱦᱚᱲ ᱜᱮ ᱦᱮᱸ ᱢᱟᱹᱡᱷᱤ ᱵᱟᱵᱟ ᱟᱫᱚ ᱠᱟᱹᱢᱤ ᱦᱚᱨᱟ ᱥᱮᱨᱣᱟ ᱞᱮᱠᱟᱛᱮ ᱠᱟᱹᱢᱤ ᱦᱚᱨᱟ ᱪᱮᱫ ᱞᱮᱠᱟ ᱚᱱᱟ ᱠᱚᱜᱮ ᱢᱤᱫᱴᱟᱝ ᱢᱤᱫᱴᱟᱝ ᱵᱚᱱ ᱥᱟᱵ ᱡᱟᱨᱣᱟᱭᱟ ᱟᱨ ᱟᱯᱮᱭᱟᱜ ᱞᱟᱹᱭ ᱪᱟᱞ ᱟᱹᱪᱩ ᱠᱟᱛᱷᱟ ᱛᱮᱜᱮ ᱠᱟᱹᱢᱤ ᱦᱚᱨᱟ ᱫᱚ ᱞᱟᱦᱟ ᱤᱫᱤ ᱦᱩᱭᱩᱜᱼᱟ ᱟᱪᱪᱷᱟ ᱢᱟ ᱨᱟᱭᱵᱟᱨ ᱢᱟ ᱥᱟᱵ ᱦᱩᱭᱩᱜ ᱠᱟᱱᱟ ᱟᱜᱠᱷᱟᱱ ᱫᱤᱱ ᱠᱚᱵᱚᱱ ᱠᱩᱞᱤ ᱵᱟᱲᱟ ᱡᱚᱝᱟ ᱛᱤᱥ ᱯᱮᱲᱟ ᱠᱚᱦᱚᱭ ᱢᱮᱱ ᱟᱠᱟᱫ ᱠᱚᱣᱟᱭ ᱦᱮᱸ ᱦᱮᱸ ᱢᱟ